ᱤᱧᱟᱹᱜ ᱞᱟᱠᱪᱟᱨᱟᱱ ᱥᱮᱨᱣᱟ ᱡᱚᱜᱟᱣ ᱫᱚᱦᱚ ᱞᱟᱹᱜᱤᱫ ᱫᱚ ᱠᱤᱪᱷᱩ ᱫᱤᱥ ᱦᱩᱫᱤᱥ ᱫᱚ ᱦᱩᱭᱩᱜ ᱠᱟᱱᱟ ᱥᱮᱫᱟᱭ ᱦᱟᱯᱲᱟᱢ ᱠᱚ ᱟᱵᱚᱣᱟᱜ ᱞᱟᱠᱪᱟᱨᱟᱱ ᱥᱮᱨᱣᱟ ᱠᱚ ᱫᱚᱦᱚ ᱦᱚᱴᱚ ᱠᱟᱜ ᱛᱟᱵᱚᱱᱟ ᱡᱟᱦᱟᱸ ᱞᱮᱠᱟ ᱚᱱᱟ ᱠᱚᱫᱚ ᱵᱟᱵᱚᱱ ᱞᱮᱵᱮᱫ ᱞᱚᱴᱚᱢᱟ ᱟᱨ ᱚᱱᱟ ᱠᱚᱫᱚ ᱚᱱᱠᱟᱜᱮ ᱨᱤᱞᱟᱹᱢᱟᱞᱟ ᱨᱮᱵᱚᱱ ᱡᱳᱜᱟᱣ ᱟᱹᱜᱩᱭᱟ ᱟᱨ ᱚᱱᱠᱟ ᱜᱮ ᱠᱟᱹᱢᱤ ᱦᱚᱨᱟ ᱵᱚᱱ ᱠᱚᱨᱟᱣ ᱤᱫᱤᱭᱟ ᱟᱨ ᱡᱟᱛᱮ ᱟᱵᱚ ᱱᱚᱣᱟ ᱨᱤᱞᱟᱹᱢᱟᱞᱟ ᱥᱟᱶᱛᱟ ᱥᱚᱢᱟᱡᱽ ᱞᱟᱦᱟᱥᱮᱫ ᱞᱟᱦᱟᱱᱛᱤ ᱤᱫᱤᱜ ᱢᱟ ᱟᱨ ᱟᱵᱚᱣᱟᱜ ᱡᱟᱦᱟᱸ ᱦᱟᱯᱲᱟᱢ ᱠᱚᱣᱟᱜ ᱫᱤᱥ ᱦᱩᱫᱤᱥ ᱦᱚᱸ ᱵᱟᱧᱪᱟᱣ ᱛᱟᱦᱮᱱ ᱛᱟᱵᱚᱱᱟ ᱟᱨ ᱵᱟᱧᱪᱟᱣ ᱫᱚᱦᱚᱭ ᱞᱟᱹᱜᱤᱫ ᱛᱮᱵᱚᱱ ᱨᱤᱠᱟᱹᱭᱟ ᱥᱟᱱᱟᱢ ᱥᱟᱱᱟᱢ ᱠᱚᱜᱮ ᱫᱤᱥ ᱦᱩᱫᱤᱥ ᱤᱧ ᱮᱢᱟ ᱠᱚᱣᱟ ᱡᱮ ᱟᱵᱚᱣᱟᱜ ᱥᱚᱢᱟᱡᱽ ᱥᱟᱶᱛᱟ ᱫᱚ ᱟᱹᱰᱤ ᱜᱮ ᱨᱤᱞᱟᱹᱼᱢᱟᱞᱟ ᱟᱨ ᱟᱵᱚ ᱫᱚ ᱡᱳᱜᱟᱣ ᱫᱚᱦᱚᱭ ᱞᱟᱹᱜᱤᱫ ᱛᱮ ᱟᱹᱰᱤ ᱜᱮᱵᱚᱱ ᱠᱩᱨᱩᱢᱩᱴᱩᱭᱟ ᱵᱟᱵᱚᱱ ᱵᱚᱠᱚᱞ ᱵᱚᱰᱮ ᱦᱚᱪᱚᱭᱟ ᱱᱚᱣᱟ ᱜᱮ ᱤᱧᱟᱹᱜ ᱫᱤᱥ ᱦᱩᱫᱤᱥ ᱫᱚ